ᱦᱮᱞᱳ ᱟᱹᱵᱤᱱ ᱠᱤ ᱠᱮᱯ ᱮᱡᱮᱱᱥᱤ ᱵᱮᱱ ᱞᱟᱹᱭ ᱮᱜᱼᱟ ᱦᱮᱸ ᱛᱚ ᱢᱮᱭᱟᱝ ᱟᱴ ᱵᱟᱡᱮ ᱡᱟᱦᱟᱸ ᱫᱚ ᱛᱟᱹᱨᱤᱠᱷ ᱫᱚ ᱦᱩᱭᱩᱜ ᱠᱟᱱᱟ ᱫᱚᱥ ᱛᱟᱹᱨᱤᱠᱷ ᱤᱱᱟᱹ ᱦᱤᱞᱚᱜ ᱟᱵᱮᱱ ᱟᱹᱵᱤᱱ ᱟᱴ ᱴᱟ ᱛᱮ ᱱᱚᱰᱮ ᱟᱹᱵᱤᱱᱟᱜ ᱠᱮᱯ ᱵᱮᱱ ᱥᱮᱴᱮᱨ ᱛᱟᱵᱮᱱᱟ ᱪᱮᱫᱟᱜ ᱥᱮ ᱟᱹᱞᱤᱧ ᱫᱚ ᱤᱱᱟᱹ ᱦᱤᱞᱳᱜ ᱫᱟᱬᱟᱱᱞᱤᱧ ᱥᱮᱱᱚᱜ ᱞᱟᱹᱜᱤᱫ ᱯᱟᱧᱪᱮᱛ ᱵᱩᱨᱩ ᱛᱚ ᱟᱹᱵᱤᱱ ᱪᱮᱫ ᱞᱮᱠᱟ ᱠᱟᱹᱣᱰᱤ ᱵᱮᱱ ᱦᱟᱛᱟᱣᱟ ᱚᱱᱟᱜᱮ ᱞᱟᱹᱭ ᱟᱹᱞᱤᱧ ᱵᱤᱱ ᱢᱟᱱᱮ ᱠᱤᱞᱚᱢᱤᱴᱟᱨ ᱛᱮ ᱥᱮ ᱫᱤᱱ ᱢᱤᱫ ᱫᱤᱱᱨᱮ ᱛᱤᱱᱟᱹᱜ ᱵᱤᱱ ᱦᱟᱛᱟᱣᱟ ᱚᱱᱠᱟ ᱦᱮᱸ ᱛᱚ ᱟᱥᱚᱜ ᱟᱹᱞᱤᱧ ᱟᱵᱮᱱ ᱱᱤᱭᱟᱹ ᱫᱤᱱ ᱦᱤᱞᱳᱜ ᱟᱴ ᱴᱟ ᱛᱮ ᱱᱚᱸᱰᱮ ᱜᱟᱹᱰᱤ ᱵᱤᱱ ᱥᱮᱴᱮᱨᱟ ᱟᱨ ᱟᱹᱞᱤᱧ ᱫᱚ ᱫᱮᱡᱚᱜ ᱟᱹᱞᱤᱧ ᱦᱟᱸᱜ ᱟᱞᱮ ᱱᱚᱣᱟ ᱥᱳᱱᱟᱦᱟᱨᱟ ᱟᱛᱳ ᱚᱱᱟ ᱴᱷᱮᱜᱮ ᱡᱟᱦᱟᱸ ᱫᱚ ᱟᱞᱮ ᱞᱮ ᱞᱟᱹᱭᱟ ᱠᱩᱴᱤ ᱥᱟᱨᱵᱟ ᱡᱟᱦᱟᱸ ᱫᱚᱠᱚ ᱢᱮᱛᱟᱜ ᱠᱟᱱ ᱛᱤᱞᱠᱟᱹ ᱢᱳᱲ ᱚᱱᱟ ᱴᱷᱮᱱ ᱵᱮᱱ ᱟᱹᱜᱩᱭᱟ ᱚᱱᱟ ᱴᱷᱮᱱ ᱜᱮᱦᱟᱸᱜ ᱟᱹᱞᱤᱧ ᱫᱚᱞᱤᱧ ᱫᱮᱡᱚᱜᱼᱟ ᱛᱚ ᱟᱥᱚᱜ ᱟᱹᱞᱤᱧ ᱟᱵᱮᱱ ᱟᱴᱴᱟ ᱛᱮ ᱜᱟᱹᱰᱤ ᱵᱮᱱ ᱥᱮᱴᱮᱨᱟ ᱚᱱᱟ ᱜᱮ ᱟᱹᱵᱤᱱ ᱴᱷᱮᱱ ᱟᱹᱞᱤᱧᱟᱜ ᱱᱮᱦᱚᱨ